ᱥᱮᱫᱟᱭ ᱨᱟᱡᱽ ᱨᱮᱱ ᱜᱤᱫᱽᱨᱟᱹ ᱠᱚ ᱛᱟᱦᱮᱸ ᱞᱮᱱᱟ ᱥᱟᱛ ᱵᱷᱟᱹᱭ ᱢᱤᱫᱴᱟᱝ ᱠᱩᱲᱤ ᱜᱤᱫᱽᱨᱟᱹ ᱥᱮᱸᱫᱽᱨᱟ ᱠᱚ ᱪᱟᱞᱟᱣ ᱥᱮᱸᱫᱽᱨᱟ ᱠᱚ ᱪᱟᱞᱟᱣ ᱞᱮᱱᱟ ᱛᱟᱦᱮᱱ ᱢᱮᱱᱠᱷᱟᱱ ᱩᱱᱤ ᱠᱩᱲᱤ ᱜᱤᱫᱽᱨᱟᱹ ᱫᱚ ᱪᱮᱞᱮ ᱦᱚᱸ ᱵᱟᱠᱚ ᱧᱟᱢ ᱞᱮᱫ ᱠᱚ ᱠᱷᱟᱱ ᱩᱱᱤ ᱠᱩᱲᱤ ᱜᱤᱫᱽᱨᱟᱹ ᱫᱚ ᱢᱮᱛᱟᱭ ᱠᱟᱱᱟ ᱠᱚ ᱨᱟᱡᱟᱭᱤᱫ ᱦᱚᱯᱚᱱᱮᱨᱟ ᱱᱟᱜ ᱢᱮᱛᱟᱭ ᱠᱟᱱᱟ ᱠᱚ ᱢᱟ ᱦᱚᱯᱚᱱ ᱢᱟᱹᱭ ᱜᱮᱵᱚ ᱛᱩᱧᱮᱭᱟ ᱡᱮᱛᱮ ᱢᱟᱨᱟᱝ ᱵᱚᱭᱦᱟ ᱯᱨᱚᱛᱷᱚᱢ ᱨᱮ ᱛᱩᱧ ᱠᱮᱫᱮᱭᱟᱭ ᱵᱟᱭ ᱵᱟᱡᱟᱣᱮᱫᱮᱭᱟᱭ ᱤᱱᱟᱹ ᱯᱚᱨᱮ ᱩᱱᱤᱠᱷᱚᱱ ᱦᱩᱰᱤᱧᱤᱧ ᱮᱭ ᱛᱩᱧ ᱠᱮᱫᱮᱭᱟᱭᱩᱱᱤ ᱦᱚᱸ ᱵᱟᱭ ᱵᱟᱡᱟᱣ ᱞᱮᱫᱮᱭᱟ ᱤᱱᱟᱹ ᱯᱚᱨᱮ ᱟᱨᱚ ᱩᱱᱤ ᱠᱷᱚᱱ ᱦᱩᱰᱤᱧᱤᱡ ᱮ ᱛᱩᱧ ᱠᱮᱫᱮᱭᱟ ᱩᱱᱤ ᱵᱟᱭ ᱵᱟᱡᱟᱣ ᱞᱮᱫᱟ ᱟᱨᱚ ᱩᱱᱤ ᱠᱷᱚᱱ ᱦᱩᱰᱤᱧᱤᱡ ᱦᱚᱸ ᱛᱩᱧ ᱠᱮᱫᱮᱭᱟ ᱩᱱᱤ ᱦᱚᱸ ᱵᱟᱭ ᱵᱟᱡᱟᱣ ᱞᱮᱫᱮᱭᱟ ᱮᱱᱠᱷᱟᱱ ᱠᱚ ᱢᱮᱛᱟᱭ ᱠᱟᱱᱟ ᱢᱟ ᱦᱚᱯᱚᱱ ᱵᱟᱹᱵᱩ ᱟᱢ ᱢᱤᱫ ᱫᱷᱟᱹᱣ ᱛᱩᱧᱮ ᱢᱮᱥᱮ ᱦᱚᱯᱚᱱ ᱢᱟᱹᱭᱮᱢ ᱵᱟᱡᱟᱣᱮᱭᱟ ᱥᱮ ᱵᱟᱝᱜᱮ ᱢᱮᱱᱠᱷᱟᱱ ᱩᱱᱤ ᱦᱚᱯᱚᱱ ᱵᱟᱹᱵᱩ ᱫᱚ ᱵᱟᱝ ᱟᱛᱟᱭ ᱠᱟᱱᱟ ᱤᱧ ᱫᱩᱧ ᱵᱟᱝᱟᱜᱼᱟ ᱢᱮᱱᱮᱜᱼᱟᱭ ᱮᱱᱠᱷᱟᱱ ᱡᱚᱵᱚᱨᱼᱡᱚᱥᱛᱤᱭᱮᱠᱟᱱᱟ ᱠᱚ ᱟᱢ ᱛᱩᱧ ᱛᱮᱜᱮ ᱦᱩᱭᱟᱢᱟ ᱮᱱᱠᱷᱟᱱ ᱦᱚᱯᱚᱱ ᱵᱟᱹᱵᱩᱭ ᱢᱮᱱᱮᱜᱼᱟ ᱦᱚᱸ ᱛᱚᱵᱮᱧ ᱛᱩᱧᱮᱭᱟ ᱦᱚᱯᱚᱱ ᱵᱟᱹᱵᱩ ᱫᱚᱭ ᱛᱩᱧ ᱠᱮᱫᱮᱭᱟᱭ ᱠᱚᱲᱟᱢ ᱨᱮᱜᱮ ᱵᱟᱡᱟᱣ ᱠᱮᱫᱮᱭᱟᱭ ᱢᱮᱱᱠᱷᱟᱱ ᱦᱚᱯᱚᱱ ᱢᱟᱹᱭ ᱫᱚᱭ ᱚᱸᱰᱮ ᱜᱮᱭ ᱵᱚᱸᱜᱟ ᱛᱟᱞᱟᱭᱮᱱᱟ ᱮᱱᱠᱷᱟᱱ ᱡᱮᱛᱮ ᱦᱚᱲ ᱡᱤᱞ ᱠᱚ ᱡᱚᱢᱟ ᱦᱚᱯᱚᱱ ᱵᱟᱹᱵᱩ ᱫᱚ ᱵᱟᱭ ᱡᱚᱢᱟ ᱦᱚᱯᱚᱱ ᱵᱟᱹᱵᱩ ᱫᱚ ᱫᱚᱢᱮ ᱵᱷᱟᱵᱱᱟᱜ ᱠᱟᱱᱟᱭ ᱢᱟᱥᱮ ᱦᱚᱯᱚᱱ ᱢᱟᱹᱭ ᱥᱟᱜ ᱩᱱᱟᱹᱜ ᱵᱟᱭ ᱩᱱᱟᱹᱜ ᱪᱮᱦᱨᱟ ᱵᱚᱭᱦᱟ ᱞᱤᱧ ᱛᱟᱦᱮᱞᱮᱱᱟ ᱛᱟᱦᱮᱱᱟ ᱢᱮᱱᱠᱷᱟᱱ ᱦᱚᱯᱚᱱ ᱵᱟᱹᱵᱩ ᱫᱚ ᱪᱮᱫᱼᱮ ᱵᱩᱫᱽᱫᱷᱤ ᱠᱮᱜᱼᱟ ᱦᱟᱯᱮ ᱤᱧ ᱫᱚ ᱜᱟᱰᱟ ᱥᱮᱡ ᱤᱧ ᱪᱟᱞᱟᱣ ᱞᱮᱱᱜᱮ ᱜᱟᱰᱟᱭ ᱪᱟᱞᱟᱣᱮᱱ ᱛᱮ ᱠᱟᱴᱠᱚᱢᱮ ᱜᱚᱡ ᱟᱹᱜᱩ ᱠᱮᱫ ᱠᱚᱣᱟ ᱟᱨ ᱦᱚᱯᱚᱱ ᱵᱟᱹᱵᱩ ᱫᱚ ᱠᱟᱴᱠᱚᱢᱮ ᱫᱚᱢ ᱠᱚᱣᱟ ᱟᱨ ᱡᱤᱞ ᱩᱛᱩᱭ ᱟᱠᱚ ᱡᱤᱞ ᱩᱛᱩ ᱠᱚ ᱡᱚᱢ ᱠᱷᱟᱱ ᱱᱩᱭ ᱫᱚ ᱠᱟᱴᱠᱚᱢᱮ ᱡᱚᱢ ᱠᱚᱣᱟ ᱟᱨ ᱦᱚᱯᱚᱱ ᱵᱟᱹᱵᱩ ᱫᱚ ᱵᱩᱱᱩᱢ ᱨᱮ ᱚᱱᱟ ᱡᱤᱞ ᱫᱚᱭ ᱛᱚᱯᱟ ᱠᱟᱫᱟ ᱛᱚᱯᱟ ᱦᱚᱴᱚ ᱠᱟᱫ ᱠᱷᱟᱱᱮ ᱚᱸᱰᱮ ᱠᱷᱚᱱ ᱢᱟᱫᱽ ᱫᱟᱨᱮ ᱫᱚ ᱚᱢᱚᱱᱮᱱᱟ ᱢᱮᱱᱠᱷᱟᱱ ᱱᱩᱭ ᱡᱩᱜᱤ ᱫᱚᱭ ᱢᱮᱱᱮᱜᱼᱟᱭ ᱱᱚᱣᱟ ᱢᱟᱫᱽ ᱫᱟᱨᱮ ᱢᱟ ᱟᱹᱰᱤ ᱪᱮᱨᱦᱟ ᱧᱮᱞᱚᱜ ᱠᱟᱱ ᱫᱚ ᱱᱚᱣᱟ ᱢᱟᱫᱽ ᱫᱟᱨᱮ ᱤᱫᱤ ᱠᱟᱛᱮ ᱵᱟᱱᱟᱢᱤᱧ ᱛᱮᱭᱟᱨᱟ ᱮᱱᱠᱷᱟᱱ ᱩᱱᱤ ᱡᱩᱜᱤ ᱫᱚᱭ ᱤᱫᱤ ᱠᱮᱫ ᱛᱮ ᱵᱟᱱᱟᱢᱮ ᱛᱮᱭᱟᱨ ᱠᱮᱜᱼᱟ ᱟᱨᱮᱭ ᱪᱟᱞᱟᱣᱮᱱᱟ ᱟᱠᱚ ᱚᱲᱟᱜ ᱥᱮᱫ ᱨᱩᱻᱨᱩᱻ ᱛᱮ ᱢᱮᱱᱠᱷᱟᱱ ᱢᱟᱨᱟᱝ ᱧᱤᱡᱼᱮ ᱢᱟᱨᱟᱝ ᱧᱤᱡ ᱴᱷᱮᱱᱮ ᱨᱩᱻᱭᱮᱫᱟ ᱢᱮᱱᱠᱷᱟᱱ ᱢᱟᱨᱟᱝ ᱧᱤᱡᱼᱮ ᱢᱮᱱᱮᱜᱼᱟ ᱱᱚᱣᱟ ᱢᱟ ᱦᱚᱯᱚᱱ ᱢᱟᱹᱭᱟᱜ ᱟᱲᱟᱝ ᱟᱸᱡᱚᱢᱮᱜᱼᱟ ᱢᱮᱱᱮᱜᱼᱟ ᱚᱱᱟ ᱠᱚᱫᱚ ᱪᱷᱩᱲᱟᱹᱣ ᱠᱟᱜᱼᱢᱮ ᱛᱟᱭᱚᱢ ᱦᱚᱯᱚᱱ ᱵᱟᱹᱵᱩᱭ ᱟᱸᱡᱚᱢ ᱠᱮᱜᱼᱟ ᱱᱚᱣᱟ ᱢᱟ ᱦᱚᱯᱚᱱ ᱢᱟᱹᱭᱟᱹ ᱟᱲᱟᱝ ᱠᱟᱱᱟ ᱟᱹᱰᱤ ᱪᱮᱨᱦᱟᱭ ᱟᱸᱡᱚᱢᱮᱜᱼᱟ ᱨᱟᱦᱟ ᱛᱟᱭᱢᱟ ᱡᱩᱜᱤ ᱫᱚ ᱢᱮᱛᱟᱭ ᱠᱟᱱᱟ ᱮᱼᱡᱩᱜᱤ ᱟᱢ ᱫᱚ ᱱᱟᱣᱟ ᱵᱟᱱᱟᱢ ᱫᱚ ᱟᱠ ᱚᱠᱟᱨᱮᱢ ᱵᱮᱱᱟ ᱧᱟᱢ ᱠᱮᱫᱼᱛᱮ ᱱᱩᱱᱟᱹᱜ ᱪᱮᱦᱨᱟ ᱥᱟᱲᱮ ᱠᱟᱱᱟ ᱚᱱᱠᱟ ᱩᱱᱤ ᱡᱩᱜᱤ ᱫᱚ ᱠᱚᱭ ᱠᱷᱟᱹᱛᱤᱨ ᱛᱚ ᱚᱱᱟ ᱵᱟᱱᱟᱢ ᱫᱚ ᱟᱨᱮᱭ ᱫᱚᱦᱚ ᱠᱟᱫᱼᱟ ᱦᱚᱯᱚᱱ ᱢᱟᱹᱭ ᱫᱚ ᱚᱱᱟ ᱵᱟᱱᱟᱢ ᱠᱷᱚᱱᱮ ᱠᱷᱚᱱᱮ ᱚᱰᱚᱠᱚᱜ ᱛᱮ ᱦᱚᱯᱚᱱ ᱵᱟᱹᱵᱩᱣᱟᱜ ᱚᱲᱟᱜ ᱨᱮᱭᱟᱜ ᱡᱮᱛᱮᱭᱟᱜᱼᱮᱭ ᱠᱟᱹᱢᱤ ᱠᱟᱜᱼᱟ